ᱛᱮᱦᱤᱧ ᱤᱧ ᱟᱨ ᱟᱞᱮ ᱵᱟᱹᱵᱩ ᱟᱞᱮᱭᱟᱜ ᱟᱦᱟᱨ ᱩᱢᱩᱜ ᱞᱤᱧ ᱦᱮᱡ ᱟᱠᱟᱱᱟ ᱟᱞᱮ ᱥᱮᱫ ᱢᱟ ᱜᱟᱰᱟ ᱠᱚᱦᱚᱸ ᱵᱟᱹᱱᱩᱜᱼᱟ ᱟᱦᱟᱨ ᱨᱮᱜᱮᱞᱮ ᱩᱢᱩᱜᱼᱟ ᱟᱨ ᱱᱩᱭ ᱦᱚᱞᱟ ᱢᱟᱦᱫᱮᱨ ᱜᱮ ᱟᱞᱮ ᱵᱟᱹᱵᱩ ᱯᱟᱭᱨᱟᱜ ᱮ ᱪᱮᱫ ᱟᱠᱟᱫᱟ ᱱᱟᱣᱟ ᱱᱟᱣᱟ ᱫᱚ ᱡᱟᱦᱟᱱᱟᱜ ᱜᱮ ᱫᱚᱢᱮ ᱡᱟᱦᱟᱸ ᱞᱮᱠᱟ ᱥᱟᱭᱠᱮᱞ ᱪᱟᱹᱞᱩ ᱡᱟᱦᱟᱸ ᱞᱮᱠᱟ ᱵᱟᱢ ᱚᱱᱟᱜᱮ ᱱᱩᱭ ᱦᱚᱸ ᱛᱟᱞᱮ ᱱᱟᱣᱟ ᱱᱟᱣᱟ ᱜᱮ ᱪᱮᱫ ᱟᱠᱟᱫ ᱫᱚ ᱛᱤᱱᱟᱹᱜ ᱮ ᱯᱟᱭᱨᱟᱜ ᱠᱟᱱᱟ ᱚᱱᱟᱜᱤᱧ ᱢᱮᱛᱟᱭ ᱠᱟᱱᱟ ᱵᱟᱹᱵᱩ ᱰᱷᱮᱨ ᱫᱚ ᱵᱷᱤᱛᱤᱨ ᱫᱚ ᱟᱞᱚᱢ ᱪᱟᱞᱟᱜᱼᱟ ᱯᱟᱪᱮᱫ ᱮᱢ ᱛᱟᱞᱟ ᱠᱚᱨᱮᱢ ᱨᱟᱦᱟ ᱮᱢᱟᱱᱚᱜ ᱠᱷᱟᱱᱮᱢ ᱰᱩᱵᱩᱡᱚᱜᱼᱟ ᱵᱟᱠᱷᱟᱱ ᱚᱠᱚᱭ ᱚᱰᱚᱠ ᱢᱮᱭᱟ ᱤᱧ ᱢᱟ ᱯᱟᱭᱨᱟᱜ ᱦᱚᱸ ᱛᱟᱞᱟᱝ ᱵᱟᱹᱧ ᱵᱟᱰᱟᱭᱟ ᱱᱩᱠᱩ ᱜᱤᱫᱽᱨᱟᱹ ᱢᱟ ᱠᱷᱟᱹᱞᱤ ᱟᱡᱚᱢ ᱢᱟ ᱵᱟᱠᱚ ᱟᱡᱚᱢᱟ ᱪᱮᱫ ᱮᱢ ᱢᱮᱛᱟᱭᱟ ᱠᱷᱟᱹᱞᱤ ᱵᱷᱤᱛᱤᱨ ᱥᱮᱫ ᱜᱮᱭ ᱵᱚᱞᱚ ᱤᱫᱚᱜ ᱠᱟᱱᱟᱭ